ᱤᱧᱟᱹᱜ ᱴᱚᱴᱷᱟ ᱨᱮᱫᱚ ᱵᱟᱦᱟ ᱥᱚᱦᱨᱟᱭ ᱢᱟᱜ ᱢᱮᱬᱮ ᱮᱢᱟᱱ ᱠᱚ ᱦᱳᱭᱳᱜᱼᱟ ᱟᱨ ᱚᱱᱟ ᱠᱚᱫᱚ ᱟᱛᱳ ᱠᱚᱨᱮᱱ ᱡᱷᱚᱛᱚ ᱦᱚᱲ ᱢᱮᱥᱟ ᱠᱟᱛᱮ ᱱᱟᱭᱠᱮ ᱵᱟᱵᱟ ᱟᱨ ᱢᱟᱡᱷᱤ ᱵᱟᱵᱟ ᱟᱹᱭᱩᱨ ᱛᱮ ᱠᱚ ᱯᱟᱞᱚᱱᱟ